ᱱᱚᱜᱼᱚᱸᱭ ᱯᱚᱪᱷᱤᱢ ᱵᱚᱝᱜᱚ ᱯᱚᱱᱚᱛ ᱨᱮ ᱱᱤᱛᱤᱚᱜ ᱥᱟᱱᱛᱟᱲᱤ ᱛᱮᱵᱚᱱ ᱯᱟᱲᱦᱟᱜ ᱠᱟᱱ ᱜᱮᱭᱟ ᱡᱮᱢᱚᱱ ᱟᱭ ᱥᱤ ᱰᱤ ᱮ ᱥ ᱠᱷᱚᱱ ᱮᱦᱚᱵ ᱟᱭ ᱥᱤ ᱰᱤ ᱮᱥ ᱠᱷᱚᱱ ᱮᱦᱚᱵ ᱠᱟᱛᱮᱫ ᱯᱚᱭᱮ ᱯᱟᱨᱛᱷᱚᱢᱤᱠ ᱵᱤᱫᱽᱫᱟᱞᱚᱭ ᱨᱮ ᱛᱟᱨᱯᱚᱨᱮ ᱡᱩᱱᱤᱭᱟᱨ ᱦᱟᱭ ᱤᱥᱠᱩᱞ ᱠᱚᱨᱮᱦᱚᱸᱵᱚᱱ ᱯᱟᱲᱦᱟᱜ ᱠᱟᱱ ᱜᱮᱭᱟ ᱟᱨ ᱦᱟᱭ ᱤᱥᱠᱩᱞ ᱨᱮᱦᱚᱸᱵᱚᱱ ᱯᱟᱲᱦᱟᱜ ᱠᱟᱱ ᱜᱮᱭᱟ ᱱᱤᱛᱚᱜ ᱠᱚᱞᱮᱡᱽ ᱤᱭᱩᱱᱤᱵᱷᱟᱨᱥᱤᱴᱤ ᱵᱟᱱᱟᱨ ᱜᱚᱴᱟᱜᱮᱵᱚᱱ ᱯᱟᱲᱦᱟᱜ ᱠᱟᱱ ᱜᱮᱭᱟ ᱟᱨ ᱱᱚᱣᱟ ᱥᱟᱱᱛᱟᱲᱤ ᱛᱮ ᱯᱟᱲᱟᱦᱟᱣ ᱠᱟᱛᱮ ᱪᱟᱹᱠᱨᱤᱢ ᱠᱚᱦᱚᱸᱵᱚᱱ ᱧᱟᱢᱮᱫ ᱜᱮᱭᱟ ᱟᱭᱢᱟ ᱨᱚᱠᱚᱢ ᱪᱟᱹᱠᱨᱤ ᱠᱚ ᱡᱮᱢᱚᱱ ᱯᱩᱞᱤᱥ ᱰᱟᱠᱛᱟᱨ ᱤᱧᱡᱤᱱᱤᱭᱟᱨ ᱛᱟᱨᱯᱚᱨᱮ ᱮᱥᱰᱤᱭᱳ ᱵᱤᱰᱤᱭᱳ ᱥᱟᱱᱟᱢ ᱢᱟᱱᱮ ᱡᱚᱛᱚᱜᱮᱵᱚᱱ ᱵᱮᱱᱟᱜ ᱠᱟᱱᱜᱮᱭᱟ ᱥᱟᱱᱛᱟᱲᱤ ᱛᱮ ᱯᱟᱲᱦᱟᱣ ᱠᱟᱛᱮᱫ ᱱᱚᱝᱠᱟ ᱜᱮ ᱥᱟᱱᱛᱟᱲ ᱨᱮᱵᱚᱱ ᱯᱟᱲᱦᱟᱣ ᱤᱫᱤᱢᱟ ᱡᱮᱢᱚᱱ ᱥᱟᱱᱛᱟᱲ ᱛᱮᱵᱚᱱ ᱯᱟᱲᱟᱦᱟᱜ ᱢᱟ ᱵᱷᱟᱜᱮ ᱵᱚᱱ ᱟᱵᱚ ᱦᱚᱸ ᱥᱟᱱᱛᱟᱲ ᱛᱮ ᱯᱟᱲᱦᱟᱣ ᱠᱟᱛᱮ ᱵᱷᱟᱜᱮ ᱡᱟᱭᱜᱟ ᱨᱮᱵᱚᱱ ᱪᱟᱞᱟᱜᱼᱟ ᱟᱨ